ᱱᱤᱭᱟᱹ ᱚᱠᱛᱚᱨᱮ ᱛᱤᱨᱞᱟᱹ ᱦᱚᱯᱚᱱᱟᱜ ᱥᱮᱪᱮᱫ ᱞᱟᱦᱟ ᱤᱫᱤ ᱫᱚ ᱟᱹᱰᱤ ᱟᱸᱴ ᱜᱮ ᱡᱟᱹᱨᱩᱲ ᱠᱟᱱᱟ ᱪᱮᱫᱟᱜ ᱥᱮ ᱱᱤᱛ ᱦᱟᱹᱵᱤᱡ ᱛᱮ ᱱᱩᱠᱩ ᱟᱵᱚ ᱛᱤᱨᱞᱟᱹ ᱦᱚᱯᱚᱱ ᱠᱚ ᱟᱵᱚᱣᱟᱜ ᱜᱷᱟᱨᱚᱸᱡᱽ ᱨᱮ ᱜᱤᱫᱽᱨᱟᱹ ᱦᱟᱨᱟ ᱵᱳᱨᱳᱨᱮ ᱩᱱᱠᱩ ᱫᱚ ᱥᱟᱱᱟᱢ ᱠᱷᱚᱱ ᱰᱷᱮᱨ ᱠᱤᱱᱛᱩ ᱡᱚᱯᱲᱟᱣ ᱠᱚ ᱛᱟᱦᱮᱱᱟ ᱩᱱᱠᱩᱣᱟᱜ ᱛᱤ ᱨᱮᱜᱮ ᱜᱤᱫᱽᱨᱟᱹ ᱫᱚ ᱥᱟᱱᱟᱢ ᱠᱷᱚᱡ ᱡᱟᱹᱥᱛᱤ ᱠᱚ ᱦᱟᱨᱟ ᱵᱳᱨᱳᱜᱼᱟ ᱟᱫᱚ ᱩᱱᱠᱩᱣᱟᱜ ᱱᱚᱣᱟ ᱡᱚᱫᱤ ᱥᱟᱱᱛᱟᱲᱤ ᱯᱟᱹᱨᱥᱤ ᱨᱮᱱᱟᱜ ᱥᱮᱪᱮᱫ ᱡᱚᱫᱤ ᱩᱱᱠᱩ ᱪᱮᱛᱟᱱᱨᱮ ᱠᱮᱴᱮᱡ ᱛᱟᱦᱮᱱᱟ ᱢᱚᱡᱽ ᱛᱟᱦᱮᱱᱟ ᱥᱮ ᱰᱷᱮᱨ ᱛᱟᱦᱮᱸ ᱫᱟᱲᱮᱭᱟᱜᱼᱟ ᱛᱟᱦᱚᱞᱮ ᱩᱱᱠᱩᱣᱟᱜ ᱫᱤᱥ ᱦᱩᱫᱤᱥ ᱟᱨᱚ ᱢᱚᱡᱽᱛᱮ ᱜᱤᱫᱽᱨᱟᱹ ᱟᱨᱚ ᱥᱚᱡᱷᱮ ᱦᱚᱨᱛᱮ ᱛᱤᱨᱞᱟᱹ ᱦᱚᱯᱚᱱ ᱠᱚ ᱪᱮᱫ ᱞᱮᱠᱷᱟᱡ ᱟᱵᱚ ᱥᱟᱶᱛᱟ ᱨᱮᱱ ᱜᱷᱟᱨᱚᱸᱡᱽ ᱨᱮᱱ ᱜᱤᱫᱽᱨᱟᱹ ᱯᱤᱫᱽᱨᱟᱹ ᱟᱨᱚ ᱢᱚᱡᱽ ᱛᱮᱠᱚ ᱞᱟᱦᱟ ᱫᱟᱲᱮᱭᱟᱜᱼᱟ ᱤᱱᱟᱹ ᱥᱟᱶ ᱥᱟᱶᱛᱮ ᱛᱤᱨᱞᱟᱹ ᱦᱚᱯᱚᱱ ᱠᱚ ᱟᱨᱚ ᱠᱚ ᱞᱟᱦᱟ ᱞᱮᱱᱠᱷᱟᱱ ᱱᱚᱣᱟ ᱥᱮᱪᱮᱫ ᱨᱮ ᱦᱚᱛᱮᱡ ᱛᱮᱠᱚ ᱞᱟᱦᱟ ᱞᱮᱱᱠᱷᱟᱱ ᱩᱱᱠᱩ ᱠᱚ ᱦᱚᱸ ᱠᱤᱱᱛᱩ ᱟᱠᱚᱣᱟᱜ ᱥᱟᱶᱛᱟᱨᱮ ᱨᱮᱱᱟᱜ ᱪᱮᱫ ᱠᱟᱱᱟ ᱢᱩᱥᱠᱤᱞ ᱥᱮ ᱪᱮᱫ ᱠᱟᱱᱟ ᱪᱮᱞᱮᱧᱡᱽ ᱱᱚᱣᱟᱨᱮ ᱠᱤᱱᱛᱩ ᱟᱹᱰᱤ ᱟᱭᱢᱟ ᱟᱠᱚᱟᱜ ᱠᱟᱛᱷᱟ ᱠᱚ ᱞᱟᱹᱭ ᱥᱚᱫᱚᱨ ᱫᱟᱲᱮᱭᱟᱜᱼᱟ ᱟᱨ ᱟᱵᱚ ᱠᱚ ᱦᱚᱸ ᱩᱱᱠᱩ ᱠᱟᱹᱢᱤᱨᱮ ᱥᱮᱞᱮᱫ ᱫᱟᱲᱮ ᱟᱠᱚᱣᱟ ᱥᱮ ᱟᱵᱚ ᱦᱚᱸ ᱜᱚᱲᱚ ᱠᱚ ᱮᱢ ᱫᱟᱲᱮ ᱟᱵᱚᱱᱟ ᱩᱱᱠᱩ ᱦᱚᱸ ᱠᱤᱱᱛᱩ ᱥᱚᱨᱠᱟᱨᱤ ᱵᱮᱥᱚᱨᱠᱟᱨᱤ ᱵᱤᱵᱷᱤᱱᱱᱚ ᱡᱟᱭᱜᱟᱨᱮ ᱟᱠᱚ ᱵᱤᱵᱷᱤᱱᱱᱚ ᱡᱟᱭᱜᱟᱨᱮ ᱯᱚᱡᱤᱥᱚᱱ ᱨᱮᱠᱚ ᱪᱟᱞᱟᱣ ᱫᱟᱲᱮᱭᱟᱜᱼᱟ ᱟᱨ ᱩᱱᱠᱩ ᱟᱵᱚ ᱥᱚᱢᱟᱡᱽ ᱨᱮᱱᱟᱜ ᱠᱟᱛᱷᱟ ᱠᱚ ᱢᱮᱱ ᱥᱚᱫᱚᱨ ᱫᱟᱲᱮᱭᱟᱜᱼᱟ ᱟᱨ ᱱᱚᱣᱟ ᱢᱮᱱ ᱞᱮᱠᱷᱟᱡ ᱜᱮ ᱟᱵᱚᱣᱟᱜ ᱥᱚᱢᱟᱡᱽ ᱨᱮᱫᱚ ᱛᱤᱨᱞᱟᱹ ᱦᱚᱯᱚᱱ ᱠᱚᱣᱟᱜ ᱡᱟᱭᱜᱟ ᱦᱚᱸ ᱢᱤᱫᱴᱮᱡ ᱩᱨᱤᱡ ᱫᱟᱲᱮᱭᱟᱜᱼᱟ